ᱦᱚᱲᱢᱚ ᱵᱮᱭᱟᱢ ᱟᱨ ᱡᱳᱜᱽ ᱵᱮᱭᱟᱢ ᱨᱮ ᱚᱱᱛᱮ ᱨᱮᱫᱚ ᱱᱤᱭᱟᱹᱜᱮ ᱠᱤ ᱦᱚᱲᱢᱚ ᱵᱮᱭᱟᱢ ᱫᱚ ᱠᱷᱮᱞ ᱠᱩᱫ ᱠᱟᱛᱮ ᱟᱨ ᱧᱤᱨ ᱠᱟᱛᱮ ᱟᱨ ᱟᱛᱩ ᱚᱲᱟᱜ ᱨᱮᱫᱚ ᱠᱟᱹᱢᱤ ᱠᱟᱛᱮ ᱟᱨ ᱱᱚᱣᱟ ᱡᱳᱜᱽ ᱵᱮᱭᱟᱢ ᱫᱚ ᱢᱚᱱ ᱥᱟᱱᱛ ᱠᱟᱛᱮ ᱫᱩᱲᱩᱵ ᱠᱟᱛᱮ ᱡᱟᱦᱟᱸ ᱥᱟᱱᱛ ᱡᱟᱭᱜᱟᱨᱮ ᱫᱩᱲᱩᱵ ᱠᱟᱛᱮ ᱡᱮ ᱡᱮᱢᱚᱱ ᱢᱤᱫᱴᱮᱱ ᱢᱩᱸᱛᱮ ᱥᱟᱥ ᱦᱟᱛᱟᱣ ᱟᱨ ᱢᱤᱫᱴᱮᱱ ᱢᱩᱸᱛᱮ ᱥᱟᱥ ᱩᱰᱩᱠ ᱱᱚᱣᱟ ᱫᱚ ᱡᱳᱜᱽ ᱵᱮᱭᱟᱢ ᱟᱨ ᱱᱚᱣᱟ ᱫᱚ ᱢᱚᱥᱛᱤᱥᱠᱚ ᱞᱟᱹᱜᱤᱫᱼᱛᱮ ᱟᱹᱰᱤ ᱱᱟᱯᱟᱭ ᱦᱩᱭᱩᱜ ᱛᱟᱦᱮᱱᱟ ᱡᱮᱢᱚᱱ ᱢᱚᱱ ᱥᱟᱱᱛ ᱛᱟᱦᱮᱱ ᱛᱟᱦᱮᱱᱟ ᱛᱚ ᱡᱚᱛᱚᱱᱟᱜ ᱜᱮ ᱵᱷᱟᱞᱮ ᱦᱩᱭᱩᱜ ᱛᱟᱦᱮᱱᱟ